ᱦᱮᱞᱳ ᱟᱯᱮ ᱱᱚᱣᱟ ᱫᱚ ᱢᱟᱞᱫᱟ ᱠᱟᱱ ᱜᱮᱭᱟ ᱛᱚ ᱟᱪᱷᱟ ᱟᱯᱮ ᱱᱚᱣᱟ ᱢᱟᱞᱫᱟ ᱨᱮ ᱚᱠᱟ ᱠᱚᱨᱮ ᱚᱱᱠᱟᱱ ᱫᱟᱬᱟᱱ ᱡᱟᱭᱜᱟ ᱢᱮᱱᱟᱜᱼᱟ ᱟᱫᱚ ᱥᱚᱡᱽᱱᱟ ᱯᱟᱛᱟ ᱫᱚ ᱛᱤᱥ ᱦᱩᱭᱩᱜ ᱠᱟᱱᱟ

ᱟᱪᱷᱟ ᱟᱪᱷᱟ ᱱᱚᱣᱟ ᱜᱮ ᱤᱧ ᱵᱟᱰᱟᱭ ᱠᱮᱫᱟ ᱤᱧᱦᱚᱸ ᱚᱱᱠᱟ ᱫᱟᱬᱟᱱ ᱦᱚᱲ ᱠᱟᱱᱟᱹᱧ ᱫᱟᱬᱟᱱ ᱤᱧ ᱪᱟᱞᱟᱜᱼᱟ ᱥᱚᱡᱽᱱᱟ ᱯᱟᱛᱟ ᱦᱮᱸ ᱟᱪᱷᱟ ᱴᱷᱤᱠ ᱜᱮᱭᱟ ᱢᱟ ᱪᱟᱞᱟᱜ ᱟᱹᱧ ᱫᱚᱦᱚᱭ ᱢᱮ